ᱟᱞᱮ ᱫᱚ ᱡᱮᱢᱚᱱ ᱱᱩᱠᱩ ᱡᱟᱱᱣᱟᱨ ᱡᱟᱦᱟᱸ ᱞᱮ ᱟᱹᱥᱩᱞᱮᱜ ᱠᱚᱣᱟ ᱢᱟᱱᱮ ᱥᱤᱢ ᱥᱩᱠᱨᱤ ᱢᱮᱨᱚᱢ ᱵᱷᱤᱰᱤ ᱩᱱᱠᱩᱡ ᱜᱮ ᱱᱩᱠᱩ ᱫᱚ ᱠᱟᱹᱴᱤᱡ ᱠᱚᱨᱮᱜᱮ ᱡᱚᱠᱷᱚᱱ ᱠᱟᱹᱴᱤᱡ ᱠᱷᱚᱱ ᱜᱮᱞᱮ ᱠᱤᱨᱤᱧ ᱟᱹᱜᱩᱭᱮᱜ ᱠᱚᱣᱟ ᱵᱟᱡᱟᱨ ᱠᱷᱚᱱ ᱦᱩᱰᱤᱧ ᱢᱟᱪᱷᱟ ᱧᱚᱜ ᱛᱚᱠᱷᱚᱱ ᱫᱚ ᱩᱱᱠᱩ ᱫᱚ ᱫᱟᱢ ᱦᱚᱸ ᱠᱚᱢ ᱜᱮᱛᱟ ᱠᱚᱣᱟ ᱟᱨ ᱡᱚᱠᱷᱚᱱ ᱟᱫᱚ ᱠᱚ ᱦᱚᱯᱚᱱ ᱵᱟᱲᱟᱜ ᱠᱟᱱᱟ ᱡᱟᱹᱥᱛᱤ ᱠᱚ ᱯᱟᱹᱨᱠᱟᱹᱜ ᱠᱟᱱᱟ ᱡᱚᱠᱷᱚᱱ ᱫᱚ ᱞᱟᱹᱴᱩ ᱠᱚᱡ ᱫᱚ ᱵᱟᱡᱟᱨ ᱛᱮᱞᱮ ᱤᱫᱤᱭᱮᱜ ᱠᱚᱣᱟ ᱟᱨ ᱱᱚᱜᱼᱚᱭ ᱵᱟᱡᱟᱨᱛᱮ ᱡᱚᱠᱷᱚᱱᱞᱮ ᱤᱫᱤᱭᱮᱜ ᱠᱚᱣᱟ ᱛᱚᱠᱷᱚᱱ ᱫᱚ ᱰᱷᱮᱨ ᱧᱚᱜ ᱫᱟᱢ ᱛᱮᱜᱮᱞᱮ ᱟᱠᱷᱨᱤᱧᱮᱜ ᱠᱚᱣᱟ ᱠᱟᱨᱚᱱ ᱟᱞᱮ ᱞᱮ ᱡᱚᱛᱱᱚ ᱠᱟᱛᱮᱜ ᱞᱮ ᱦᱟᱨᱟᱵᱩᱨᱩ ᱠᱟᱜ ᱛᱮᱜᱮ ᱛᱮ ᱱᱩᱱ ᱞᱟᱹᱴᱩ ᱦᱟᱨᱟᱣ ᱠᱟᱱᱟ ᱟᱨ ᱦᱩᱰᱤᱧ ᱦᱩᱰᱤᱧ ᱠᱚᱡ ᱫᱚ ᱫᱚᱦᱚ ᱠᱟᱠᱚ ᱠᱟᱱᱟ ᱟᱨᱚ ᱩᱱᱠᱩ ᱡᱚᱠᱷᱚᱱ ᱠᱚ ᱦᱟᱨᱟᱵᱩᱨᱩᱜᱼᱟ ᱛᱚᱠᱷᱚᱱ ᱦᱚᱸ ᱛᱯᱠᱷᱚᱱ ᱦᱚᱸ ᱚᱱᱠᱟ ᱜᱮᱞᱮ ᱡᱚᱠᱷᱚᱱ ᱤᱫᱤ ᱠᱚᱣᱟᱞᱮ ᱵᱟᱡᱟᱨ ᱛᱮ ᱟᱠᱷᱨᱤᱧ ᱟᱨ ᱡᱮᱢᱚᱱ ᱱᱚᱜᱼᱚᱭ ᱯᱮᱲᱟ ᱠᱚ ᱯᱟᱹᱦᱲᱟᱹ ᱠᱚ ᱦᱮᱡ ᱞᱮᱱᱠᱷᱟᱱ ᱡᱚᱠᱷᱚᱱ ᱥᱤᱢ ᱠᱚᱡ ᱞᱮ ᱩᱛᱩ ᱟᱠᱚᱣᱟ ᱡᱚᱠᱷᱚᱱ ᱢᱟᱱᱮᱞᱮ ᱜᱚᱡᱮᱭᱟ ᱩᱱᱤ ᱫᱚ ᱪᱮᱫ ᱠᱟᱞᱮ ᱜᱚᱡᱮᱭᱟ ᱩᱱᱤ ᱫᱚ ᱥᱤᱢ ᱫᱚ ᱠᱷᱟᱱ ᱫᱚᱞᱮ ᱛᱟᱣᱟᱜ ᱜᱚᱡᱮᱭᱟ ᱟᱨ ᱢᱮᱨᱚᱢ ᱛᱮᱱᱤᱡ ᱥᱮ ᱡᱟᱦᱟᱱᱤᱡ ᱥᱩᱠᱨᱤ ᱛᱟᱹᱱᱤᱡ ᱛᱟᱦᱮᱱ ᱠᱷᱟᱱ ᱩᱱ ᱫᱚᱞᱮ ᱢᱟᱜ ᱜᱚᱡᱮᱭᱟ ᱦᱮᱸ ᱱᱚᱝᱠᱟ ᱢᱩᱪᱟᱹᱫ ᱦᱟᱹᱵᱤᱡ ᱛᱮ ᱢᱩᱪᱟᱹᱫ ᱦᱟᱹᱵᱤᱡ ᱛᱮ ᱱᱚᱣᱟ ᱠᱚ ᱠᱤᱨᱤᱧ ᱟᱠᱷᱨᱤᱧ ᱨᱮᱭᱟᱜ ᱚᱱᱠᱟᱱᱟᱜ ᱱᱤᱭᱚᱢ ᱢᱮᱱᱟᱜ ᱠᱟᱫᱟ ᱡᱟᱦᱟᱸ ᱫᱚ ᱡᱟᱦᱟᱸ ᱫᱚ ᱟᱹᱰᱤ ᱥᱤᱢ ᱥᱩᱠᱨᱤ ᱢᱮᱨᱚᱢ ᱞᱟᱹᱜᱤᱫ ᱛᱮ ᱛᱮ ᱵᱮᱱᱟᱣᱟᱠᱟᱱᱟ